ᱡᱟᱦᱟᱸ ᱪᱤᱛᱟᱹᱨ ᱟᱠᱟ ᱚᱱᱟ ᱨᱮᱫᱚ ᱚᱱᱟ ᱫᱚ ᱚᱱᱞᱟᱭᱤᱱ ᱟᱨᱵᱟᱝ ᱚᱯᱷᱞᱟᱭᱤᱱ

ᱞᱟᱹᱭᱳᱜᱚ ᱜᱮᱭᱟ ᱛᱚᱵᱮ ᱚᱱᱞᱟᱭᱤᱱ ᱨᱮᱭᱟᱜ ᱫᱚ ᱚᱱᱞᱟᱭᱤᱱ ᱛᱮᱢ ᱪᱤᱛᱟᱹᱨᱮᱢ ᱧᱟᱢ ᱫᱟᱲᱮᱭᱟᱜᱼᱟ ᱚᱯᱷᱞᱟᱭᱤᱱ ᱫᱚ ᱟᱢ ᱱᱤᱡᱮᱛᱮ ᱵᱮᱱᱟᱣ ᱚᱱᱟ ᱪᱤᱛᱟᱹᱨ ᱨᱮᱭᱟᱜ ᱡᱚᱛᱚᱣᱟᱜ

ᱞᱟᱹᱭ ᱫᱟᱲᱮᱭᱟᱜᱼᱟ ᱟᱨ ᱚᱱᱞᱟᱭᱤᱱ ᱪᱤᱛᱟᱹᱨ ᱨᱮᱦᱚᱸ ᱚᱱᱟ ᱨᱮᱱᱟᱝ

ᱡᱟᱦᱟᱸᱢ ᱠᱩᱠᱞᱤᱭᱮᱫᱟ ᱚᱱᱟ ᱫᱚ ᱚᱱᱞᱟᱭᱤᱱ ᱛᱮ ᱚᱱᱟ ᱵᱟᱨᱮᱛᱮᱢ ᱧᱟᱢ ᱫᱟᱲᱮᱭᱟᱜ ᱜᱮᱭᱟ ᱛᱚᱵᱮ ᱚᱯᱷᱞᱟᱭᱤᱱ ᱫᱚ ᱵᱟᱲᱟᱭ ᱠᱟᱜ ᱮᱱᱟᱝ ᱚᱱᱟ ᱨᱮᱱᱟᱝ ᱛᱮᱞᱟ ᱫᱚᱢ ᱮᱢ ᱫᱟᱲᱮᱭᱟᱜᱼᱟ

ᱡᱟᱦᱟᱸ ᱪᱤᱛᱟᱹᱨᱮᱢ ᱵᱮᱱᱟᱣᱟ ᱡᱮᱢᱚᱱ ᱚᱱᱟ ᱨᱮᱱᱟᱝ ᱛᱮᱞᱟ ᱫᱚ ᱨᱩᱣᱟᱹᱲ ᱫᱟᱲᱮᱭᱟᱜ ᱢᱮ ᱞᱟᱹᱭ ᱫᱟᱲᱮᱭᱟᱜ ᱢᱮ ᱟᱨ ᱚᱱᱞᱟᱭᱤᱱ ᱨᱮᱫᱚ ᱛᱮᱞᱟ ᱫᱚ ᱧᱟᱢᱚᱜ ᱜᱮᱭᱟ